ᱤᱧ ᱫᱚ ᱱᱚᱝᱠᱟ ᱟᱭᱢᱟ ᱦᱚᱲ ᱥᱟᱶ ᱛᱮᱜᱮ ᱤᱧ ᱦᱚᱸ ᱫᱟᱬᱟᱱᱤᱧ ᱪᱟᱞᱟᱣ ᱞᱟᱜᱟᱣ ᱠᱟᱱᱟ ᱥᱮ ᱤᱧ ᱢᱚᱛᱚ ᱦᱚᱸ ᱫᱟᱬᱟᱱ ᱫᱚᱧ ᱪᱟᱞᱟᱣ ᱞᱟᱜᱟᱣ ᱠᱟᱱᱟ ᱪᱮᱫᱟᱜ ᱡᱮ ᱦᱚᱲ ᱥᱟᱶᱛᱮ ᱦᱚᱭ ᱛᱚ ᱚᱠᱟ ᱨᱮᱪᱚᱧ ᱪᱟᱞᱟᱣᱱᱟ ᱵᱚᱞ ᱜᱟᱛᱮᱜ ᱥᱮ ᱵᱟᱯᱞᱟ ᱚᱲᱟᱜ ᱫᱚᱝ ᱥᱚᱜᱚᱭ ᱛᱚ ᱚᱸᱰᱮ ᱪᱟᱞᱟᱣ ᱠᱟᱛᱮᱫ ᱛᱚ ᱠᱚᱲᱟ ᱠᱚᱣᱟᱜ ᱠᱟᱛᱷᱟ ᱦᱚᱸ ᱡᱷᱚᱛᱚ ᱦᱚᱲᱟᱜ ᱠᱟᱛᱷᱟ ᱫᱚ ᱵᱟᱝ ᱢᱤᱞᱟᱹᱜᱼᱟ ᱚᱠᱚᱭ ᱫᱚᱭ ᱢᱮᱱᱟ ᱵᱟᱵᱚ ᱪᱟᱞᱟᱣ ᱦᱟᱛᱟᱲᱚᱜᱼᱟ ᱟᱨ ᱚᱠᱚᱭ ᱫᱚᱭ ᱢᱮᱱᱟ ᱫᱮᱞᱟ ᱵᱚᱱ ᱪᱟᱞᱟᱜᱼᱟ ᱟᱫᱚ ᱚᱱᱮ ᱚᱱᱠᱟ ᱢᱟᱫᱽᱫᱷᱚᱢ ᱛᱮ ᱠᱟᱛᱷᱟ ᱵᱟᱝ ᱯᱟᱱᱛᱮᱜᱼᱟ ᱥᱮ ᱢᱚᱡᱽ ᱦᱚᱸ ᱵᱟᱝ ᱵᱩᱡᱷᱟᱹᱜᱼᱟ ᱚᱱᱟᱛᱮ ᱤᱧᱟᱹᱜ ᱜᱩᱱᱟᱹᱱ ᱫᱚ ᱤᱧ ᱢᱚᱛᱚ ᱫᱚᱧ ᱪᱟᱞᱟᱣ ᱞᱮᱠᱷᱟᱡ ᱡᱟᱦᱟᱸᱭ ᱥᱮᱡ ᱜᱮ ᱤᱧᱟᱹᱜ ᱠᱩᱥᱤ ᱢᱚᱛᱚ ᱤᱧ ᱚᱸᱰᱮ ᱠᱷᱚᱡ ᱤᱧ ᱨᱩᱭᱟᱹᱲ ᱫᱟᱲᱮᱭᱟᱜᱼᱟ ᱥᱮ ᱤᱧᱟᱹᱜ ᱤᱪᱪᱷᱟ ᱢᱚᱛᱚ ᱚᱸᱰᱮ ᱠᱷᱚᱡ ᱟᱨ ᱦᱚᱸ ᱡᱟᱦᱟᱸ ᱥᱮᱫ ᱤᱧ ᱥᱮᱱ ᱫᱟᱲᱮᱭᱟᱜᱼᱟ ᱚᱱᱟᱛᱮ ᱤᱧ ᱫᱚ ᱤᱧᱟᱜ ᱜᱩᱱᱟᱹᱱ ᱛᱮᱫᱚ ᱤᱧ ᱢᱚᱛᱚ ᱫᱟᱲᱟᱱ ᱜᱮ ᱢᱚᱡᱽ ᱤᱧ ᱟᱹᱭᱠᱟᱹᱣᱟ ᱥᱮ ᱤᱧ ᱢᱚᱛᱚ ᱪᱟᱞᱟᱜ ᱜᱮ ᱤᱧᱟᱹᱜ ᱡᱟᱹᱥᱛᱤ ᱤᱪᱪᱷᱟ ᱢᱮᱱᱟᱜ ᱛᱤᱧᱟᱹ ᱚᱱᱟ ᱠᱚ ᱠᱷᱚᱱᱟᱜ ᱛᱮ ᱤᱧ ᱫᱚ ᱱᱤᱭᱟᱹ ᱠᱚᱜᱮᱧ ᱢᱮᱱᱟ ᱡᱮ ᱤᱧ ᱢᱚᱛᱚᱧ ᱪᱟᱞᱟᱣᱟ ᱞᱮᱱᱠᱷᱟᱡ ᱫᱚ ᱤᱧᱟᱹᱜ ᱤᱧ ᱚᱠᱟ ᱥᱮᱫ ᱤᱧ ᱢᱮᱱᱟ ᱪᱟᱞᱟᱜ ᱚᱱᱛᱮ ᱜᱮᱧ ᱪᱟᱞᱟᱜᱼᱟ ᱤᱧ ᱛᱤᱱ ᱥᱚᱢᱚᱭ ᱤᱧ ᱢᱮᱱᱟ ᱦᱤᱡᱩᱜ ᱩᱱ ᱥᱚᱢᱚᱭ ᱨᱮᱜᱮᱧ ᱦᱤᱡᱩᱜᱼᱟ ᱚᱱᱟ ᱠᱚ ᱠᱷᱚᱱᱟᱜ ᱛᱮ ᱤᱧ ᱫᱚ ᱢᱚᱡᱽ ᱤᱧ ᱵᱩᱡᱷᱟᱹᱣᱟ